ᱪᱷᱟᱵᱵᱤᱥ ᱡᱟᱱᱩᱣᱟᱨᱤ ᱜᱚᱱᱚᱛᱱᱛᱨᱚ ᱫᱤᱵᱚᱥ ᱯᱟᱸᱪ ᱢᱮ ᱯᱚᱱᱰᱤᱛ ᱨᱟᱹᱜᱷᱩᱱᱟᱛᱷ ᱢᱩᱨᱢᱩ ᱡᱚᱭᱚᱱᱛᱤ ᱯᱟᱸᱪ ᱡᱩᱱ ᱯᱨᱟᱭᱟᱵᱟᱨᱚᱱ ᱫᱤᱵᱚᱥ ᱯᱚᱱᱨᱚ ᱟᱜᱚᱥᱴ ᱥᱚᱛᱚᱱᱛᱨᱚ ᱫᱤᱵᱚᱥ ᱟᱨ ᱫᱩ ᱚᱠᱴᱳᱵᱚᱨ ᱜᱟᱱᱫᱷᱤ ᱡᱚᱭᱚᱱᱛᱤ